ᱤᱧ ᱵᱟᱜᱟᱱ ᱵᱮᱱᱟᱣ ᱫᱚ ᱟᱹᱰᱤ ᱡᱳᱨᱜᱮᱧ ᱠᱩᱥᱤᱭᱟᱜᱼᱟ ᱟᱨ ᱵᱟᱜᱟᱱ ᱠᱚᱦᱚᱧ ᱵᱮᱱᱟᱜ ᱵᱟᱲᱟ ᱟᱠᱟᱫ ᱜᱮᱭᱟ ᱩᱞ ᱵᱟᱜᱟᱱ ᱠᱟᱭᱨᱟ ᱵᱟᱜᱟᱱ ᱯᱤᱭᱟᱹᱨᱤ ᱵᱟᱜᱟᱱ ᱟᱨ ᱤᱧ ᱵᱮᱜᱚᱨ ᱟᱭᱳ ᱵᱟᱵᱟ ᱫᱟᱹᱭ ᱫᱟᱫᱟ ᱛᱟᱠᱚ ᱦᱚᱸᱠᱚ ᱜᱚᱨᱚᱡᱚᱜ ᱜᱮᱭᱟ ᱡᱚᱠᱷᱚᱱ ᱚᱲᱟᱜ ᱨᱮ ᱵᱟᱹᱧ ᱛᱟᱦᱮᱱ ᱜᱮᱭᱟ ᱩᱱ ᱚᱠᱛᱚ ᱩᱱᱠᱩ ᱦᱚᱸ ᱫᱟᱜ ᱠᱚ ᱫᱩᱞ ᱧᱮᱞ ᱵᱟᱲᱟᱭ ᱜᱮᱭᱟ ᱠᱚ ᱟᱨ ᱠᱚ ᱜᱚᱲᱚ ᱟᱹᱧ ᱜᱮᱭᱟ ᱚᱱᱟ ᱛᱮᱜᱮᱧ ᱵᱩᱡ ᱫᱟᱲᱮᱭᱟᱜ ᱜᱮᱭᱟ ᱡᱮ ᱫᱟᱹᱭ ᱫᱟᱫᱟ ᱛᱟᱠᱚ ᱦᱚᱸ ᱵᱟᱜᱟᱱ ᱨᱚᱦᱚᱭ ᱨᱮᱫᱚ ᱜᱚᱨᱚᱡᱽ ᱫᱚ ᱢᱮᱱᱟᱜ ᱛᱟᱠᱚᱭᱟ